ᱤᱧᱟᱹᱜ ᱟᱛᱩᱨᱮ ᱡᱟᱦᱟᱸ ᱯᱚᱛᱚᱵ ᱢᱩᱨᱟᱹᱭ ᱢᱮᱱᱟᱜ ᱟ ᱚᱱᱟ ᱯᱚᱛᱚᱵ ᱢᱩᱨᱟᱹᱭ ᱨᱮ ᱵᱚᱭ ᱯᱟᱲᱦᱟᱜ ᱡᱟᱦᱟᱸ ᱯᱩᱛᱷᱤ ᱯᱟᱲᱦᱟᱣ ᱤᱧ ᱠᱩᱥᱤᱭᱟᱜ ᱟ ᱚᱱᱟᱫᱚ ᱦᱩᱭᱩᱜ ᱠᱟᱱᱟ ᱟᱵᱩᱨᱮᱱ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩᱣᱟᱜ ᱵᱚᱭ ᱪᱮᱫᱟᱜ ᱥᱮ ᱟᱵᱩᱫᱚ ᱥᱟᱱᱛᱟᱲ ᱠᱟᱱᱨᱮᱦᱚᱸ ᱵᱩ ᱟᱵᱩᱣᱟᱜ ᱡᱟᱦᱟᱸ ᱵᱷᱟᱥᱟ ᱚᱱᱟᱫᱚ ᱚᱞ ᱵᱟᱵᱩᱱ ᱵᱟᱲᱟᱭᱟᱡᱮᱢᱚᱱ ᱡᱟᱦᱟᱸ ᱚᱞ ᱪᱤᱠᱤ ᱡᱮᱢᱚᱱ ᱵᱟᱝᱞᱟᱛᱮ ᱥᱚᱨᱚᱞᱤᱯᱤ ᱚ ᱟ ᱥᱮ ᱚᱣᱟᱱ ᱴᱩ ᱮᱠ ᱫᱩᱭ ᱢᱮᱱᱟᱜ ᱟ ᱚᱱᱟᱫᱚ ᱟᱵᱩ ᱦᱚᱲ ᱵᱮᱥᱤᱨ ᱵᱷᱟᱜ ᱜᱤ ᱵᱟᱵᱩᱱ ᱵᱟᱲᱟᱭᱟ ᱚᱱᱟᱛᱮ ᱩᱱᱤ ᱚᱱᱟᱛᱮ ᱤᱧᱫᱚ ᱯᱚᱸᱰᱤᱛ ᱨᱚᱜᱷᱩᱱᱟᱛᱷ ᱢᱩᱨᱢᱩᱣᱟᱜ ᱵᱚᱭ ᱤᱧ ᱠᱩᱥᱤᱭᱟᱜ ᱟ ᱡᱟᱛᱮ ᱟᱵᱩ ᱥᱟᱱᱛᱟᱲ ᱠᱩ ᱟᱵᱩᱣᱟᱜ ᱵᱷᱟᱥᱟᱛᱮ ᱟᱵᱩᱵᱩᱱ ᱯᱟᱲᱦᱟᱣ ᱫᱟᱲᱤᱜ ᱢᱟ ᱥᱮᱵᱩᱱ ᱧᱮᱞᱴᱷᱤᱠ ᱢᱟ ᱚᱱᱟ ᱞᱟᱹᱜᱤᱫ ᱛᱮ ᱩᱱᱤᱭᱟᱜ ᱵᱚᱭ ᱤᱧ ᱠᱩᱥᱤᱭᱟᱜᱼᱟ